ᱱᱚᱜ ᱚᱭ ᱟᱵᱚ ᱡᱮ ᱜᱤᱫᱽᱨᱟᱹ ᱠᱚ ᱵᱮᱠᱟᱨᱚᱜ ᱠᱟᱱᱟ ᱜᱤᱫᱽᱨᱟᱹ ᱠᱚ ᱵᱮᱠᱟᱨᱚᱜ ᱠᱟᱱᱟ ᱱᱚᱣᱟ ᱡᱮ ᱚᱞᱚᱜ ᱯᱟᱲᱦᱟᱜ ᱰᱷᱮᱨ ᱵᱟᱝ ᱪᱮᱫ ᱠᱟᱨᱚᱱ ᱛᱮ ᱠᱚ ᱵᱮᱠᱟᱨᱚᱜ ᱠᱟᱱᱟ ᱚᱞᱚᱜ ᱯᱟᱲᱦᱟᱜ ᱛᱤᱱᱟᱹᱜ ᱠᱚ ᱪᱮᱫᱟ ᱩᱱᱟᱹᱜ ᱜᱮ ᱵᱟᱠᱚ ᱵᱮᱠᱟᱨᱚᱜᱼᱟ ᱛᱟᱯᱚᱨᱮ ᱱᱚᱣᱟ ᱢᱚᱱᱮ ᱠᱚᱨ ᱤᱥᱠᱩᱞ ᱦᱚᱸ ᱠᱚᱞᱮᱡᱽ ᱠᱚᱦᱚᱸ ᱵᱷᱟᱜᱮ ᱢᱚᱛᱚ ᱯᱟᱲᱦᱟᱜ ᱪᱟᱞᱟᱜ ᱦᱩᱭᱩᱜ ᱛᱟᱠᱚᱣᱟ ᱟᱨ ᱪᱮᱪᱮᱫ ᱦᱩᱭᱩᱜ ᱛᱟᱠᱚᱣᱟ ᱛᱚᱵᱮ ᱡᱮ ᱵᱟᱠᱚ ᱵᱮᱠᱟᱨᱚᱜᱼᱟ ᱠᱚᱞ ᱠᱟᱹᱨᱠᱷᱟᱱᱟ ᱨᱮ ᱱᱚᱜᱼᱚᱭ ᱪᱟᱹᱠᱨᱤ ᱠᱚᱦᱚᱸ ᱵᱟᱠᱚ ᱧᱟᱢ ᱫᱟ ᱚᱞᱚᱜ ᱯᱟᱲᱦᱟᱜ ᱵᱟᱝ ᱛᱮ ᱛᱳᱢᱟᱨ ᱥᱚᱨᱠᱟᱨ ᱦᱚᱸᱭ ᱠᱟᱹᱨᱠᱷᱟᱱᱟ ᱥᱮ ᱡᱟᱦᱟᱱᱟᱜ ᱠᱚ ᱠᱷᱩᱞᱟᱹᱣ ᱨᱮᱱᱟᱜ ᱫᱚᱨᱠᱟᱨ ᱛᱟᱦᱮᱸᱠᱟᱱ ᱫᱚᱨᱠᱟᱨᱚᱜ ᱠᱟᱱᱟ ᱚᱱᱟ ᱫᱚᱨᱠᱟᱨ ᱩᱱᱠᱩ ᱜᱤᱫᱽᱨᱟᱹ ᱠᱚ ᱯᱟᱲᱦᱟᱣ ᱞᱮᱱᱠᱷᱟᱱ ᱚᱸᱰᱮ ᱪᱟᱹᱠᱷᱨᱤ ᱠᱚ ᱧᱟᱢᱟ ᱟᱫᱚ ᱜᱤᱫᱽᱨᱟᱹ ᱦᱚᱸ ᱥᱮᱨᱚᱠᱚᱢ ᱵᱮᱠᱟᱨᱚᱜ ᱠᱟᱱᱟ ᱛᱚᱠᱚ ᱟᱭᱢᱟ ᱜᱤᱫᱽᱨᱟᱹ ᱱᱚᱜᱼᱚᱭ ᱫᱮᱥᱼᱵᱤᱫᱮᱥ ᱛᱮᱠᱚ ᱪᱟᱞᱟᱜ ᱠᱟᱱᱟ ᱚᱠᱟᱨᱮ ᱪᱮᱱᱱᱟᱭ ᱜᱩᱡᱽᱨᱟᱴ ᱨᱮ ᱠᱟᱹᱢᱤ ᱠᱚ ᱪᱟᱞᱟᱜ ᱠᱟᱱᱟ ᱚᱱᱟᱨᱮ ᱱᱚᱣᱟ ᱫᱤᱥᱚᱢ ᱨᱮ ᱠᱟᱹᱨᱠᱷᱟᱱᱟ ᱠᱚ ᱡᱩᱫᱤ ᱠᱷᱩᱞᱟᱹᱣ ᱞᱮᱱᱠᱷᱟᱱ ᱱᱚᱣᱟ ᱫᱤᱥᱚᱢ ᱨᱮᱠᱤ ᱠᱚ ᱠᱟᱹᱢᱤ ᱠᱮᱭᱟ ᱥᱚᱨᱠᱟᱨ ᱤᱭᱟᱹ ᱠᱟᱹᱢᱤ ᱠᱷᱩᱞᱟᱹᱣ ᱤᱭᱟᱹ ᱠᱟᱹᱨᱠᱷᱟᱱᱟ ᱠᱚᱭ ᱠᱷᱩᱞᱟᱹᱣ ᱞᱮᱠᱷᱟᱱ ᱠᱟᱹᱢᱤ ᱠᱚ ᱧᱟᱢ ᱠᱮᱭᱟ ᱵᱟᱠᱚ ᱵᱮᱠᱟᱨ ᱠᱚᱜᱼᱟ ᱟᱫᱚ ᱱᱚᱝᱠᱟ ᱵᱷᱟᱵᱽᱛᱮ ᱥᱚᱨᱠᱟᱨ ᱦᱚᱸᱭ ᱠᱟᱹᱢᱤ ᱠᱚᱭ ᱠᱷᱩᱞᱟᱹᱣᱟ ᱛᱚᱵᱮ ᱛᱚ ᱜᱤᱫᱽᱨᱟᱹ ᱠᱚ ᱪᱟᱹᱠᱨᱤ ᱠᱚᱠᱚ ᱧᱟᱢᱟ ᱟᱵᱚ ᱨᱩ ᱦᱚᱲ ᱜᱤᱫᱽᱨᱟᱹ ᱫᱚ ᱵᱮᱥᱤᱨᱵᱷᱟᱜᱽ ᱚᱞᱚᱜ ᱯᱟᱲᱟᱦᱟᱜ ᱵᱟᱝ ᱠᱟᱨᱚᱱ ᱛᱮᱜᱮ ᱱᱚᱝᱠᱟ ᱫᱚ ᱵᱟᱠᱚ ᱪᱟᱹᱠᱨᱤ ᱫᱚ ᱵᱟᱠᱚ ᱧᱟᱢᱫᱟ ᱥᱮ ᱱᱚᱝᱠᱟ ᱚᱞᱚᱜ ᱯᱟᱲᱦᱟᱜ ᱵᱟᱝ ᱠᱟᱨᱚᱱ ᱛᱮᱜᱮ ᱫᱮᱥᱼᱵᱤᱫᱮᱥ ᱠᱚ ᱪᱟᱞᱟᱜ ᱠᱟᱱᱟ